ᱟᱵᱚ ᱵᱮᱝᱜᱚᱞ ᱨᱮᱭᱟᱜ ᱞᱟᱠᱪᱟᱨ ᱥᱮ ᱱᱟᱜᱟᱢ ᱟᱨ ᱚᱛᱱᱚᱜ ᱫᱚ ᱛᱷᱚᱲᱟ ᱯᱷᱟᱨᱟᱠ ᱯᱷᱟᱨᱟᱠ ᱧᱚᱜ ᱜᱮᱭᱟ ᱞᱟᱠᱪᱟᱨ ᱦᱚᱛᱮᱡ ᱛᱮ ᱟᱵᱚ ᱵᱚ ᱵᱟᱰᱟᱭ ᱫᱟᱲᱮᱭᱟᱜ ᱠᱟᱱᱟ ᱡᱮᱞᱮᱠᱟ ᱦᱚᱜᱼᱚᱸᱭ ᱥᱮᱨᱮᱧ ᱫᱩᱨᱟᱹᱝ ᱛᱟᱞᱟᱛᱮᱵᱚ ᱵᱩᱡᱷᱟᱹᱣ ᱫᱟᱲᱮᱭᱟᱜ ᱠᱟᱱᱟ ᱢᱟᱱᱣᱟ ᱚᱠᱟ ᱨᱮᱠᱚ ᱡᱟᱱᱟᱢ ᱞᱮᱱᱟ ᱟᱨ ᱪᱮᱫ ᱞᱮᱠᱟ ᱠᱚ ᱛᱟᱦᱮᱸ ᱦᱮᱡ ᱞᱮᱱᱟ ᱟᱨ ᱛᱮᱦᱮᱧ ᱚᱠᱟ ᱨᱮᱵᱚ ᱪᱟᱞᱟᱣ ᱠᱟᱱᱟ ᱱᱚᱣᱟ ᱫᱚ ᱱᱚᱣᱟ ᱱᱟᱜᱟᱢ ᱨᱮᱭᱟᱜ ᱠᱟᱛᱷᱟ ᱛᱮᱜᱮᱵᱚ ᱵᱟᱰᱟᱭ ᱫᱟᱲᱮᱭᱟᱜ ᱠᱟᱱᱟ ᱟᱨ ᱚᱱᱟ ᱱᱤᱛᱚᱜ ᱞᱟᱦᱟ ᱤᱫᱤ ᱟᱹᱜᱩ ᱠᱩᱨᱩ ᱢᱩᱴᱩᱭᱮᱜ ᱠᱟᱱᱟ ᱚᱛᱱᱚᱜ ᱠᱷᱚᱡ ᱦᱚᱸ ᱡᱮᱞᱮᱠᱟ ᱚᱛ ᱞᱟᱛᱟᱨ ᱨᱮ ᱞᱟ ᱠᱟᱛᱮ ᱠᱤᱪᱷᱩ ᱜᱟᱲ ᱠᱚ ᱧᱟᱢ ᱠᱟᱱᱟ ᱚᱱᱟ ᱠᱚᱦᱚᱸ ᱵᱚ ᱧᱮᱞ ᱥᱮ ᱟᱨᱤᱵᱟᱸᱫᱤ ᱠᱟᱛᱮ ᱵᱚᱱ ᱧᱮᱞ ᱫᱟ ᱱᱚᱣᱟ ᱫᱚ ᱟᱵᱚ ᱥᱟᱱᱛᱟᱲ ᱦᱚᱲᱟᱜ ᱞᱟᱠᱪᱟᱨ ᱨᱮᱭᱟᱜ ᱢᱤᱫ ᱦᱤᱸᱥᱜᱮ ᱠᱟᱱᱟ ᱚᱱᱟ ᱠᱚ ᱧᱮᱞ ᱠᱟᱛᱮ ᱟᱵᱚ ᱫᱚ ᱟᱵᱚᱣᱟᱜ ᱱᱟᱜᱟᱢ ᱨᱮᱭᱟᱜ ᱞᱟᱠᱪᱟᱨ ᱵᱚᱱ ᱞᱟᱦᱟ ᱤᱫᱤᱭᱮᱜ ᱠᱟᱱᱟ ᱟᱨ